ᱜᱮᱞ ᱠᱷᱚᱱ ᱜᱮᱞ ᱞᱟᱠᱷ ᱫᱷᱟᱵᱤᱡ ᱢᱚᱬᱮ ᱜᱚᱴᱮᱱ ᱮᱞ ᱫᱚ ᱦᱳᱭᱳᱜ ᱠᱟᱱᱟ ᱜᱮᱞ ᱢᱤᱫ ᱜᱮᱞ ᱵᱟᱨ ᱜᱮᱞ ᱯᱮ ᱜᱮᱞ ᱯᱩᱱ ᱜᱮᱞ ᱢᱚᱬᱮ ᱱᱚᱜ ᱚᱭ ᱱᱚᱶᱟ ᱜᱮ ᱦᱳᱭᱳᱜ ᱠᱟᱱᱟ